ᱯᱷᱮᱱ ᱫᱚ ᱨᱤᱭᱟᱲ ᱫᱤᱱ ᱫᱚ ᱵᱟᱠᱚ ᱤᱭᱩᱥ ᱵᱟᱲᱟᱭᱟ ᱩᱱᱟᱹᱜ ᱠᱟᱡᱟᱠ ᱫᱚ ᱤᱭᱩᱥ ᱠᱷᱟᱡ ᱫᱚᱠᱚ ᱜᱚᱨᱚᱢ ᱫᱤᱱ ᱜᱮᱠᱚ ᱤᱭᱩᱥᱼᱟ ᱥᱮ ᱟᱹᱰᱤᱜᱟᱱ ᱢᱚᱡᱽ ᱜᱮ ᱥᱮ ᱵᱟᱹᱲᱤᱡ ᱵᱟᱝ ᱵᱩᱡᱷᱟᱹᱣ ᱞᱮᱱᱠᱷᱟᱡ ᱜᱚᱨᱚᱢ ᱫᱤᱱ ᱫᱚ ᱵᱮᱥ ᱵᱟᱝ ᱵᱩᱡᱩᱜ ᱟᱛᱚ ᱟᱫᱚ ᱥᱚᱵ ᱥᱚᱢᱚᱭ ᱯᱷᱮᱱ ᱯᱷᱮᱰ ᱨᱮᱜᱮ ᱛᱟᱦᱮᱱ ᱥᱟᱱᱟᱣᱟ ᱟᱞᱮ ᱫᱚ ᱚᱲᱟᱜ ᱨᱮᱫᱚ ᱥᱮᱞᱤᱝ ᱯᱷᱮᱱ ᱦᱚᱸ ᱢᱮᱱᱟᱜ ᱛᱟᱞᱮ ᱜᱮ ᱯᱮᱭᱟ ᱜᱟᱱ ᱯᱩᱱᱭᱟᱹ ᱜᱟᱱ ᱵᱟᱨᱭᱟ ᱴᱮᱵᱤᱞ ᱯᱷᱮᱱ ᱢᱮᱱᱟᱜ ᱛᱟᱞᱮᱭᱟ ᱟᱨ ᱦᱟᱥᱟ ᱥᱟᱶᱛᱮ ᱥᱴᱮᱱᱰ ᱯᱷᱮᱱ ᱦᱚᱸ ᱢᱮᱱᱟᱜᱼᱟ ᱢᱤᱫᱴᱮᱡ ᱜᱟᱡ ᱟᱫᱚ ᱤᱱᱠᱟ ᱜᱮ ᱟᱞᱮ ᱟᱹᱰᱤ ᱜᱟᱱ ᱯᱷᱮᱱ ᱢᱮᱱᱟᱜ ᱜᱮᱭᱟ ᱟᱞᱮ ᱥᱟᱛ ᱟᱴᱴᱤ ᱜᱟᱱ ᱯᱷᱮᱱ ᱢᱮᱱᱟᱜ ᱛᱟᱞᱮᱭᱟ ᱟᱫᱚ ᱜᱚᱨᱚᱢ ᱫᱤᱱ ᱜᱮᱞᱮ ᱡᱟᱹᱥᱛᱤ ᱞᱮ ᱤᱭᱩᱥ ᱵᱟᱲᱟᱭᱟ ᱥᱮ ᱤᱧᱟᱹᱜ ᱚᱲᱟᱜ ᱨᱮᱦᱚᱸ ᱯᱷᱮᱱ ᱢᱮᱱᱟᱜ ᱜᱮᱭᱟ ᱟ ᱟᱹᱰᱤ ᱨᱮᱭᱟᱲ ᱦᱚᱭ ᱟᱹᱭᱠᱟᱹᱜᱼᱟ ᱜᱚᱨᱚᱢ ᱞᱮᱱᱠᱷᱟᱱ ᱜᱮᱢ ᱪᱟᱹᱞᱩ ᱜᱚᱫᱟ ᱮᱠᱫᱚᱢ ᱜᱚᱨᱢᱟ ᱠᱚ ᱠᱟᱨᱤᱱ ᱢᱚᱡᱽ ᱜᱮ ᱥᱮ ᱢᱚᱡᱽ ᱧᱚᱜ ᱵᱟᱛᱨᱟ ᱜᱮ ᱡᱟᱦᱟᱸ ᱦᱚᱭ ᱠᱚ ᱡᱚᱢ ᱵᱟᱲᱟ ᱠᱟᱛᱮᱫ ᱟᱹᱰᱤ ᱢᱚᱡᱽ ᱟᱹᱭᱠᱟᱹᱜᱼᱟ ᱮᱱᱛᱮᱜ ᱦᱚᱭ ᱫᱚ ᱵᱚᱞᱮ ᱠᱷᱚᱡᱚᱜᱼᱟ ᱨᱮᱭᱟᱲ ᱧᱚᱜ ᱦᱚᱭ ᱜᱚᱨᱚᱢ ᱫᱤᱱ ᱫᱚ ᱟᱨ ᱚᱱᱠᱟ ᱢᱟ ᱵᱟᱭ ᱦᱚᱭ ᱥᱤᱛᱩᱝ ᱞᱚᱞᱚ ᱦᱚᱭ ᱟᱹᱭᱠᱟᱹᱜᱼᱟ ᱟᱫᱚ ᱤᱱᱠᱟᱜᱮ ᱯᱷᱮᱱ ᱴᱷᱮᱱ ᱪᱟᱞᱟᱣ ᱞᱮᱱᱠᱷᱟᱡ ᱜᱮ ᱵᱚᱞᱮ ᱢᱚᱱ ᱦᱚᱸ ᱥᱟᱹᱱᱛᱤᱜ ᱟᱥᱮ ᱢᱚᱡᱽ ᱧᱚᱜ ᱦᱚᱲᱢᱚ ᱠᱚᱦᱚᱸᱢ ᱵᱩᱡᱷᱟᱹᱣᱟ ᱦᱚᱭ ᱡᱚᱢ ᱠᱟᱛᱮᱫ